ᱤᱧ ᱢᱤᱫ ᱡᱟᱭᱜᱟ ᱫᱟᱬᱟᱱᱤᱧ ᱪᱟᱞᱟᱣ ᱞᱮᱱᱟ ᱚᱱᱟ ᱫᱚ ᱦᱩᱭᱩᱜ ᱠᱟᱱᱟ ᱴᱩᱨᱟᱹᱵᱩᱨᱩ ᱚᱱᱟ ᱵᱩᱨᱩ ᱨᱮᱫᱚ ᱟᱹᱰᱤ ᱠᱤᱪᱷᱩ ᱢᱮᱱᱟᱜ ᱟᱠᱟᱫᱟ ᱛᱮᱹᱨᱮᱹᱞ ᱡᱚ ᱛᱟᱨᱚᱯ ᱡᱚ ᱢᱮᱨᱞᱮᱡ ᱡᱚ ᱵᱷᱩᱸᱰᱨᱩ ᱡᱚ ᱞᱚᱴᱚ ᱡᱚ ᱚᱱᱟ ᱞᱚᱴᱚ ᱡᱚ ᱠᱚᱫᱚᱞᱮ ᱟᱹᱜᱩᱭ ᱜᱮᱭᱟ ᱞᱚᱴᱚ ᱡᱚ ᱟᱹᱜᱩ ᱞᱮᱠᱷᱟᱱ ᱚᱱᱟ ᱛᱚ ᱥᱚᱵᱽ ᱫᱤᱱ ᱫᱚ ᱵᱟᱝ ᱧᱟᱢᱚᱜᱼᱟ ᱛᱚ ᱟᱨ ᱚᱱᱟ ᱡᱚ ᱟᱹᱜᱩ ᱠᱟᱛᱮᱞᱮ ᱤᱭᱟᱹ ᱠᱟᱜᱼᱟ ᱢᱟᱞᱟ ᱠᱟᱛᱮᱫ ᱞᱮ ᱫᱚᱦᱚ ᱠᱟᱜᱼᱟ ᱚᱱᱟ ᱡᱚᱠᱷᱚᱱ ᱰᱟᱹᱝᱨᱤ ᱠᱚ ᱠᱷᱩᱜᱟ ᱩᱱ ᱥᱚᱢᱚᱭ ᱚᱱᱟᱞᱮ ᱮᱢᱟ ᱠᱚᱣᱟ ᱟᱨ ᱤᱭᱟᱹ ᱞᱮᱠᱷᱟᱱ ᱩᱱᱠᱩ ᱰᱟᱹᱝᱨᱤ ᱠᱚᱠᱚ ᱡᱚᱢ ᱞᱮᱠᱷᱟᱱ ᱚᱱᱟ ᱪᱟᱵᱟᱜᱼᱟ ᱟᱨ ᱤᱭᱟᱹ ᱢᱮᱨᱞᱮᱡ ᱡᱚ ᱛᱟᱨᱚᱯ ᱡᱚ ᱦᱚᱸ ᱚᱱᱟᱫᱚ ᱵᱤᱱᱟᱹ ᱥᱟᱨ ᱪᱟᱯᱟᱱ ᱨᱮᱱᱟᱜ ᱡᱤᱱᱤᱥ ᱠᱟᱱᱟ ᱛᱚ ᱚᱱᱟᱛᱮ ᱚᱱᱟ ᱠᱚᱫᱚᱞᱮ ᱡᱚᱢ ᱜᱮᱭᱟ ᱞᱮ ᱢᱮᱨᱞᱮᱡ ᱡᱚ ᱠᱚᱦᱚᱸ ᱟᱨ ᱤᱭᱟᱹ ᱠᱚᱦᱚᱸ ᱵᱷᱩᱸᱰᱨᱩ ᱠᱚᱦᱚᱸ ᱟᱨ ᱵᱟᱠᱷᱟᱱ ᱵᱟᱹᱠᱤ ᱫᱚ ᱡᱷᱚᱛᱚ ᱜᱮ ᱨᱟᱥᱟᱭᱱᱤᱠ ᱠᱟᱱᱟ ᱚᱱᱟ ᱫᱚ ᱵᱤᱨ ᱨᱮᱱᱟᱜ ᱯᱷᱚᱞ ᱫᱚ ᱤᱭᱟᱹ ᱠᱟᱱᱟ ᱟᱥᱚᱞ ᱡᱤᱱᱤᱥ ᱠᱟᱱᱟ ᱚᱱᱮ ᱜᱮᱞᱮ ᱡᱚᱢᱟᱜ ᱜᱮᱭᱟ ᱟᱨ ᱵᱤᱨ ᱨᱮᱦᱚᱸ ᱟᱹᱰᱤ ᱠᱤᱪᱷᱩ ᱧᱟᱢᱚᱜᱼᱟ ᱤᱭᱟᱹ ᱠᱚ ᱡᱚᱱᱚᱜ ᱠᱚ ᱚᱱᱮ ᱡᱚᱱᱚᱜ ᱞᱟᱹᱜᱤᱫ ᱠᱷᱟᱲᱟᱝ ᱞᱮ ᱟᱹᱜᱩᱭᱟ ᱟᱨ ᱞᱟᱢᱟᱜ ᱦᱚᱸ ᱛᱟᱦᱮᱱᱟᱭ ᱜᱷᱩᱸᱜᱩ ᱱᱟᱹᱲᱤ ᱨᱮ ᱚᱱᱟ ᱞᱟᱛᱟᱨ ᱨᱮ ᱧᱩᱨᱩ ᱠᱚᱜᱼᱟ ᱟᱨ ᱚᱱᱟ ᱠᱚᱞᱮ ᱦᱟᱞᱟᱝ ᱟᱹᱜᱩᱭᱟ ᱟᱨᱞᱮ ᱫᱚᱦᱚ ᱠᱟᱜᱼᱟ ᱡᱚᱠᱷᱚᱱ ᱚᱲᱟᱜ ᱠᱚᱞᱮ ᱥᱟᱯᱷᱟᱭᱟ ᱩᱱ ᱥᱚᱢᱚᱭ ᱚᱱᱟ ᱤᱭᱟᱹ ᱛᱮᱞᱮ ᱞᱟᱢᱟᱜᱼᱟ ᱞᱟᱢᱟᱜ ᱛᱮ ᱟᱨ ᱠᱷᱟᱲᱟᱝ ᱠᱚᱦᱚᱸ ᱟᱹᱜᱩ ᱠᱟᱛᱮᱞᱮ ᱡᱚᱱᱚᱜᱟ ᱚᱱᱟᱛᱮ ᱡᱚᱜ ᱥᱟᱯᱷᱟᱭᱟ ᱵᱟᱠᱷᱟᱱ ᱪᱮᱫ ᱛᱮᱢ ᱧᱟᱢᱟ ᱡᱚᱱᱚᱜ ᱛᱚ ᱵᱟᱹᱱᱩᱜᱼᱟ ᱚᱱᱟ ᱛᱮᱞᱮ ᱡᱚᱜ ᱥᱟᱯᱷᱟᱭᱟ ᱟᱫᱚ ᱚᱱᱮ ᱥᱟᱠᱟᱢ ᱠᱚᱦᱚᱸᱞᱮ ᱦᱮᱡ ᱟᱹᱜᱩᱭᱟ ᱵᱤᱨ ᱠᱷᱚᱱᱟᱜ ᱚᱱᱟ ᱦᱚᱸ ᱥᱟᱨᱡᱚᱢ ᱥᱟᱠᱟᱢ ᱦᱚᱸ ᱵᱤᱨ ᱠᱷᱚᱱᱟᱜ ᱵᱟᱢ ᱟᱹᱜᱩ ᱞᱮᱠᱷᱱᱟ ᱚᱠᱟᱨᱮᱢ ᱧᱟᱢᱟ ᱪᱮᱫᱛᱮᱢ ᱟᱨ ᱫᱟᱹᱟᱛᱟᱹᱱᱤ ᱠᱚᱦᱚᱸᱞᱮ ᱟᱹᱜᱩᱭᱟ ᱟᱨ ᱥᱮᱛᱟᱜ ᱵᱮᱲᱟ ᱫᱟᱹᱛᱟᱹᱱᱤ ᱚᱠᱟᱨᱮᱢ ᱧᱟᱢᱟ ᱚᱱᱟᱛᱮ ᱥᱮᱛᱟᱜ ᱵᱮᱲᱟ ᱫᱟᱹᱛᱟᱹᱱᱤᱜ ᱟᱞᱮ ᱟᱨ ᱥᱟᱠᱟᱢ ᱛᱮᱦᱚᱸ ᱚᱱᱟ ᱵᱩᱞᱩᱝ ᱠᱚᱢ ᱡᱚᱢᱟ ᱪᱮᱫ ᱨᱮᱢ ᱤᱭᱟᱹᱭᱟ ᱚᱛ ᱨᱮ ᱫᱚᱦᱚ ᱠᱟᱛᱮ ᱛᱚ ᱵᱟᱝ ᱜᱟᱱᱚᱜᱼᱟ ᱟᱨ ᱥᱟᱠᱟᱢ ᱨᱮᱠᱷᱟᱱ ᱫᱚ ᱚᱱᱟ ᱫᱚ ᱵᱟᱝ ᱫᱷᱩᱲᱤᱜᱼᱟ ᱵᱟᱝ ᱪᱤᱠᱟᱹᱜᱼᱟ ᱚᱱᱟ ᱠᱷᱟᱹᱛᱤᱨ ᱟᱫᱚᱞᱮ ᱟᱹᱜᱩᱭᱟᱞᱮ ᱟᱨ ᱚᱱᱟ ᱥᱟᱠᱟᱢ ᱦᱚᱸ ᱵᱤᱨ ᱨᱮᱱᱟᱜ ᱥᱟᱠᱟᱢ ᱦᱚᱸ ᱟᱹᱜᱩ ᱠᱟᱛᱮᱫ ᱞᱮ ᱯᱟᱹᱴᱤᱛᱮ ᱯᱷᱟᱲᱟᱜᱼᱯᱷᱩᱲᱩᱜ ᱯᱟᱛᱲᱟ ᱯᱷᱩᱲᱩᱜᱟᱞᱮ ᱟᱨ ᱚᱱᱟ ᱨᱮᱦᱚ ᱸᱫᱟᱠᱟ ᱞᱮ ᱡᱚᱢᱟ ᱯᱟᱛᱲᱟ ᱯᱷᱩᱲᱩᱜ ᱨᱮᱢ ᱡᱚᱢ ᱞᱮᱠᱷᱟᱱ ᱡᱚᱢ ᱠᱟᱛᱮᱢ ᱜᱤᱲᱤ ᱠᱟᱜᱼᱟ ᱜᱤᱛᱤᱞ ᱜᱟᱥᱟᱣ ᱠᱚᱦᱚᱸ ᱵᱟᱝ ᱦᱩᱭᱩᱜᱼᱟ ᱥᱮ ᱟᱹᱰᱤ ᱪᱮᱨᱦᱟ ᱤᱭᱟᱹ ᱨᱮ ᱯᱟᱛᱲᱟ ᱯᱷᱩᱲᱩᱜ ᱨᱮᱢ ᱡᱚᱢ ᱞᱮᱠᱷᱱᱟ ᱥᱚᱸᱫᱷᱟᱲ ᱜᱮ ᱵᱩᱡᱷᱟᱹᱜᱼᱟ ᱚᱱᱟᱛᱮᱞᱮ ᱟᱹᱜᱩᱭᱟ ᱟᱹᱰᱤ ᱢᱚᱡᱽ ᱵᱩᱡᱷᱟᱹᱜᱼᱟ ᱚᱱᱟᱨᱮ ᱟᱨ ᱯᱟᱛᱲᱟ ᱯᱷᱩᱲᱩᱜ ᱨᱮ ᱡᱚᱢ ᱞᱮᱠᱷᱟᱱ ᱤᱭᱟᱹ ᱠᱚ ᱟᱹᱰᱤ ᱥᱚᱸᱫᱷᱟᱲ ᱥᱟᱺᱦᱤᱡ ᱵᱩᱡᱷᱟᱹᱜᱼᱟ ᱥᱚᱣᱟ ᱚᱱᱟᱛᱮ ᱟᱨ ᱡᱟᱦᱟᱸ ᱠᱷᱚᱱᱟᱜ ᱜᱮ ᱡᱟᱦᱟᱸ ᱛᱤᱥ ᱵᱤᱨ ᱞᱮ ᱪᱟᱞᱟᱣ ᱠᱚᱜᱼᱟ ᱞᱮ ᱟᱫᱚ ᱵᱮᱲᱟ ᱰᱩᱵᱩᱡ ᱞᱮᱱᱠᱷᱟᱱ ᱞᱟᱹᱭᱟᱞᱮ ᱪᱚ ᱛᱟᱲᱟᱛᱟᱹᱲᱤ ᱵᱚᱱ ᱪᱟᱞᱟᱜᱼᱟ ᱵᱮᱲᱟᱭ ᱰᱩᱵᱩᱡᱚᱜ ᱠᱟᱱᱟ ᱟᱫᱚ ᱵᱮᱲᱟᱭ ᱰᱩᱵᱩᱡ ᱞᱮᱱᱠᱷᱟᱱ ᱟᱫᱚ ᱦᱟᱺᱭᱯᱷᱟᱺᱭ ᱟᱫᱚ ᱞᱮ ᱦᱤᱡᱩᱜᱼᱟ ᱵᱮᱲᱟ ᱰᱩᱵᱩᱡ ᱠᱷᱚᱱ ᱤᱭᱟᱹ ᱞᱟᱦᱟ ᱨᱮᱞᱮ ᱦᱮᱡ ᱜᱚᱫᱚᱜ ᱛᱮ ᱛᱩᱯᱩ ᱥᱟᱯᱷᱟ ᱠᱟᱛᱮᱫ ᱟᱫᱚᱞᱮ ᱤᱭᱟᱹᱭᱟ ᱥᱩᱧᱡᱟᱹᱭᱟᱞᱮ ᱥᱩᱧᱡᱟᱹ ᱞᱮᱠᱷᱟᱱ ᱚᱲᱟᱜ ᱠᱚ ᱵᱷᱚᱨ ᱥᱟᱺᱦᱤᱡ ᱵᱩᱡᱷᱟᱹᱜᱼᱟ